ᱛᱮᱦᱮᱧ ᱜᱟᱯᱟ ᱡᱚᱛᱚ ᱠᱷᱚᱱ ᱵᱟᱹᱲᱛᱤ ᱵᱮᱵᱷᱟᱨ ᱮᱯ ᱠᱚᱫᱚ ᱡᱟᱦᱟᱸ ᱞᱮᱠᱟ ᱦᱩᱭᱩᱜ ᱠᱟᱱᱟ ᱜᱩᱜᱚᱞ ᱤᱭᱩᱴᱩᱵᱽ ᱴᱩᱭᱴᱟᱨ ᱴᱮᱞᱤᱜᱨᱟᱢ ᱦᱳᱣᱟᱴᱥᱮᱯ ᱯᱷᱮᱥᱵᱩᱠ ᱟᱨᱦᱚᱸ ᱟᱹᱰᱤ ᱞᱮᱠᱟᱱ ᱮᱯ ᱢᱮᱱᱟᱜᱼᱟ ᱡᱟᱦᱟᱸ ᱯᱟᱲᱦᱟᱣ ᱞᱟᱹᱜᱤᱫ ᱛᱮ ᱮᱯ ᱠᱚᱠᱚ ᱰᱟᱣᱞᱳᱰᱼᱟ ᱟᱹᱰᱤ ᱞᱮᱠᱟᱱ ᱮᱯ ᱟᱢ ᱦᱮᱞᱯ ᱧᱟᱢ ᱫᱟᱲᱮᱭᱟᱜ ᱟᱢ ᱟᱢ ᱜᱚᱲᱚᱭ ᱮᱢ ᱫᱟᱲᱮᱭᱟᱢᱟ ᱠᱤ ᱟᱢ ᱛᱳ ᱯᱟᱲᱦᱟᱜ ᱞᱮᱠᱟᱱᱟᱜ ᱮᱯ ᱰᱟᱣᱩᱱᱞᱳᱰ ᱟᱞᱟᱜᱽ ᱟᱞᱟᱜᱽ ᱢᱮᱱᱟᱜᱼᱟ ᱵᱮᱥ ᱵᱮᱥ ᱛᱳ ᱱᱚᱣᱟ ᱱᱚᱣᱟ ᱠᱚ ᱮᱯ ᱰᱟᱣᱩᱱᱞᱳᱰ ᱠᱟᱛᱮ ᱟᱢᱟᱜ ᱯᱟᱲᱦᱟᱣ ᱦᱚᱭ ᱦᱮᱞᱯ ᱢᱮᱭᱟ ᱟᱢ ᱡᱟᱦᱟᱱᱟᱜ ᱧᱮᱞ ᱥᱟᱱᱟ ᱢᱮᱭᱟ ᱚᱱᱟ ᱠᱚᱦᱚᱸ ᱦᱮᱞᱯ ᱢᱮᱭᱟ ᱢᱟᱱᱮ ᱜᱚᱲᱚ ᱟᱢᱟᱭ ᱢᱚᱛᱞᱚᱵ ᱧᱮᱞ ᱦᱚᱪᱚ ᱢᱮᱭᱟᱭ ᱟᱢ ᱯᱷᱤᱨ ᱵᱟᱰᱟᱭ ᱫᱟᱲᱮᱭᱟᱜ ᱟᱢ ᱠᱟᱛᱷᱟ ᱠᱚ ᱱᱤᱭᱩᱡᱽ ᱢᱮᱱᱟᱜᱼᱟ ᱡᱟᱦᱟᱸ ᱯᱷᱳᱱ ᱠᱚᱨᱮ ᱦᱚᱸ ᱱᱮᱛᱟᱨ ᱫᱚ ᱱᱤᱭᱩᱡᱽ ᱫᱮᱠᱷᱟᱜ ᱠᱟᱱᱟ ᱤᱭᱩᱴᱩᱵᱽ ᱠᱚᱨᱮ ᱵᱷᱤᱰᱤᱭᱳ ᱫᱮᱠᱷᱟᱜ ᱠᱟᱱᱟ ᱯᱷᱤᱨ ᱱᱚᱣᱟ ᱥᱢᱟᱨᱴ ᱯᱷᱳᱱ ᱨᱮᱭᱟᱜ ᱥᱩᱵᱤᱫᱷᱟ ᱦᱚᱸ ᱟᱹᱰᱤᱜᱟᱱᱟ ᱡᱟᱦᱟᱸ ᱞᱮᱠᱟ ᱱᱚᱣᱟ ᱨᱮᱜᱮ ᱨᱮᱠᱳᱰᱤᱝ ᱛᱟᱦᱮᱱᱟ ᱠᱚᱞ ᱛᱮᱢ ᱠᱟᱛᱷᱟ ᱫᱟᱲᱮᱭᱟᱜᱼᱟ ᱵᱷᱤᱰᱤᱭᱳ ᱠᱚᱞᱛᱮᱢ ᱠᱟᱛᱷᱟ ᱫᱟᱲᱮᱭᱟᱜᱼᱟ ᱡᱟᱦᱟᱱᱟᱜ ᱮᱢ ᱵᱷᱮᱡᱟ ᱫᱟᱲᱮᱭᱟᱜᱼᱟ ᱯᱷᱤᱨ ᱴᱚᱨᱪ ᱢᱮᱱᱟᱜᱼᱟ ᱡᱮ ᱱᱚᱰᱮ ᱠᱮᱢᱨᱟ ᱢᱮᱱᱟᱜᱼᱟ ᱟᱢ ᱠᱮᱢᱨᱟ ᱦᱚᱢ ᱫᱟᱲᱮᱭᱟᱜᱼᱟ ᱡᱮᱛᱮ ᱞᱮᱠᱟᱱᱟᱜ ᱜᱮ ᱟᱫᱚ ᱱᱚᱣᱟ ᱯᱷᱳᱱ ᱛᱮᱫᱚ ᱟᱹᱰᱤ ᱞᱮᱠᱟᱱ ᱟᱢ ᱢᱟᱱᱮ ᱪᱮᱫ ᱞᱮᱠᱟᱧ ᱢᱮᱱᱟ ᱯᱷᱳᱱ ᱨᱮᱫᱚ ᱚᱱᱠᱟᱱ ᱥᱩᱵᱤᱫᱷᱟ ᱢᱮᱱᱟᱜᱼᱟ ᱠᱤ ᱟᱹᱰᱤ ᱜᱚᱲᱚᱭ ᱮᱢ ᱫᱟᱲᱮᱭᱟᱢᱟ ᱡᱟᱦᱟᱸ ᱞᱮᱠᱟ ᱴᱨᱟᱱᱥᱞᱮᱴ ᱟᱢ ᱴᱨᱟᱱᱥᱞᱮᱴ ᱠᱚᱨᱮᱱᱟᱜ ᱮᱯ ᱢᱮᱱᱟᱜᱼᱟ ᱛᱳ ᱚᱱᱟ ᱴᱨᱟᱱᱥᱞᱮᱴ ᱮᱯ ᱰᱟᱣᱩᱱᱞᱳᱰ ᱠᱟᱛᱮ ᱴᱨᱟᱱᱥᱞᱮᱴ ᱫᱟᱲᱮᱭᱟᱜ ᱟᱢ ᱦᱟᱱᱟ ᱵᱷᱟᱥᱟ ᱠᱚᱨᱮᱱᱟᱜ ᱱᱚᱣᱟ ᱵᱷᱟᱥᱟ ᱵᱩᱡᱷᱟᱹᱣ ᱫᱟᱲᱮᱭᱟᱜᱼᱟ ᱛᱳ ᱚᱱᱟ ᱠᱚᱨᱮᱱᱟᱜ ᱦᱚᱸ ᱦᱮᱞᱯ ᱟᱹᱰᱤ ᱫᱟᱲᱮᱭᱟᱢᱟᱭ ᱟᱨ ᱟᱢ ᱡᱟᱦᱟᱸ ᱞᱮᱠᱟ ᱱᱚᱣᱟ ᱯᱷᱳᱱ ᱨᱮ ᱥᱢᱟᱨᱴ ᱯᱷᱳᱱ ᱜᱩᱜᱳᱞ ᱛᱟᱦᱮᱱᱟ ᱜᱩᱜᱚᱞ ᱠᱷᱚᱱᱟᱜ ᱟᱢ ᱡᱟᱦᱟᱱᱟᱜ ᱮᱢ ᱥᱟᱨᱪᱼᱟ ᱠᱚᱥᱪᱮᱱ ᱚᱱᱟ ᱨᱮᱱᱟᱜ ᱮᱱᱥᱟᱨ ᱮ ᱞᱟᱹᱭ ᱫᱟᱲᱮᱭᱟᱢᱟ ᱡᱟᱦᱟᱸ ᱠᱚᱥᱪᱟᱱ ᱮᱢ ᱠᱷᱚᱡᱚᱜᱼᱟ ᱚᱱᱟ ᱠᱚᱥᱪᱟᱱ ᱨᱮᱭᱟᱜ ᱮᱱᱥᱟᱨ ᱜᱮᱭ ᱞᱟᱹᱭ ᱟᱢᱟᱭ ᱟᱨ ᱟᱨ ᱯᱷᱳᱱ ᱫᱚ ᱛᱮ ᱟᱢ ᱟᱹᱰᱤ ᱦᱮᱞᱯᱯᱷᱩᱞ ᱮᱢ ᱧᱟᱢᱟ ᱢᱚᱛᱞᱚᱵ ᱜᱚᱲᱚᱭ ᱮᱢᱟ ᱢᱟ ᱜᱚᱲᱚ ᱫᱟᱲᱮᱭᱟᱢᱟ